ᱨᱳᱜᱽ ᱴᱮᱠᱟᱣ ᱫᱟᱨᱟᱢ ᱞᱟᱹᱜᱤᱫ ᱫᱚ ᱛᱮ ᱪᱟᱥ ᱟᱠᱟᱱ ᱥᱟᱠ ᱥᱚᱵᱽᱡᱤ ᱠᱚ ᱵᱟᱝ ᱵᱮᱵᱚᱦᱟᱨ ᱠᱟᱛᱮᱫ ᱟᱲᱟᱜᱼᱥᱟᱠᱟᱢ ᱠᱚ ᱡᱚᱢ ᱞᱮᱠᱷᱟᱱ ᱜᱮ ᱵᱮᱥ ᱦᱩᱭᱩᱜᱼᱟ ᱢᱚᱡᱽ ᱛᱟᱦᱮᱱ ᱨᱮᱭᱟᱜ ᱫᱚ ᱥᱚᱢᱚᱭ ᱨᱮ ᱡᱟᱹᱯᱤᱫ ᱥᱚᱢᱚᱭ ᱨᱮ ᱵᱮᱨᱮᱫ ᱥᱚᱢᱚᱭ ᱨᱮ ᱡᱚᱢ ᱟᱨ ᱥᱚᱢᱚᱭ ᱨᱮ ᱞᱟᱲᱟᱜ ᱟᱹᱰᱤ ᱞᱟᱹᱠᱛᱤ ᱠᱟᱱᱟ ᱱᱮᱥᱟ ᱡᱤᱱᱤᱥ ᱦᱟᱺᱰᱤᱼᱯᱟᱨᱣᱟᱹ ᱠᱷᱚᱱ ᱥᱟᱦᱟ ᱞᱮᱱᱠᱷᱟᱱ ᱜᱮ ᱵᱮᱥ ᱛᱟᱦᱮᱸ ᱦᱩᱭᱩᱜᱼᱟ